ᱦᱮᱸ ᱡᱚᱦᱟᱨᱜᱮ ᱦᱮᱸ ᱤᱧ ᱢᱤᱫᱴᱮᱱ ᱚᱣᱟᱱ ᱯᱞᱟᱥ ᱢᱳᱵᱟᱭᱤᱞ ᱤᱧ ᱦᱟᱛᱟᱣ ᱞᱟᱹᱜᱤᱫ ᱛᱚ ᱚᱱᱟ ᱚᱣᱟᱱ ᱪᱮᱫ ᱞᱮᱠᱟ ᱜᱚᱱᱚᱝ ᱫᱚ ᱠᱟᱱᱟ ᱟᱨ ᱪᱮᱫ ᱞᱮᱠᱟ ᱱᱟᱶᱟ ᱚᱣᱟᱱ ᱯᱞᱟᱥ ᱡᱚᱫᱤ ᱞᱚᱱᱧᱪ ᱟᱠᱟᱱ ᱠᱷᱟᱱ ᱚᱱᱟ ᱵᱟᱵᱚᱫᱽ ᱛᱮ ᱠᱟᱹᱴᱤᱡ ᱵᱟᱲᱟᱭ ᱦᱚᱪᱚᱭᱤᱧ ᱢᱮ ᱚᱣᱟᱱ ᱯᱞᱟᱥ ᱟᱪᱪᱷᱟ ᱟᱪᱪᱷᱟ ᱦᱮᱸ ᱦᱮᱸ ᱟᱪᱪᱷᱟ ᱩᱫᱩᱜ ᱟᱹᱧ ᱢᱮ ᱛᱟᱦᱚᱞᱮ

ᱟᱪᱪᱷᱟ ᱟᱪᱪᱷᱟ ᱱᱤᱭᱟᱹᱠᱤ ᱵᱞᱮᱠ ᱠᱟᱱᱟ ᱛᱚ ᱵᱞᱩ ᱠᱟᱞᱟᱨ ᱵᱟᱝ ᱧᱟᱢᱚᱜᱼᱟ ᱟᱪᱪᱷᱟ ᱦᱮᱸ ᱦᱮᱸ ᱚᱱᱟᱴᱟᱜ ᱜᱮᱧ ᱧᱮᱞ ᱞᱮᱜᱮ ᱦᱮᱸ ᱦᱮᱸ ᱤᱧᱨᱮᱱ ᱦᱮᱸ ᱦᱮᱸ ᱤᱧᱨᱮᱱ ᱜᱟᱛᱮ ᱠᱚᱲᱟ ᱠᱚ ᱦᱟᱛᱟᱣ ᱟᱠᱟᱫᱟ ᱛᱚ ᱚᱱᱟᱛᱮ ᱤᱧᱦᱚᱧ ᱨᱟᱹᱥᱠᱟᱹᱣᱟᱠᱟᱱᱟ ᱚᱱᱟᱛᱮ ᱤᱧ ᱟᱹᱰᱤ ᱠᱩᱥᱤᱧ ᱵᱩᱡᱷᱟᱹᱣ ᱮᱫᱟ ᱚᱱᱟᱛᱮᱧ ᱢᱮᱱ ᱮᱫᱟ ᱱᱚᱝᱠᱟᱱ ᱯᱷᱳᱱᱜᱤᱧ ᱦᱟᱛᱟᱣᱟ ᱚᱱᱟᱛᱮ ᱦᱮᱡ ᱦᱳᱭ ᱟᱠᱟᱱᱟ ᱦᱮᱸ ᱦᱮᱸ

ᱧᱮᱞᱫᱚ ᱚᱥᱩᱵᱤᱛᱷᱟ ᱵᱟᱹᱱᱩᱜᱼᱟ ᱛᱚᱵᱮ ᱵᱮᱯᱟᱨ ᱦᱳᱭᱳᱜ ᱠᱟᱱᱟ ᱤᱧ ᱡᱚᱫᱤ ᱟᱨ ᱠᱤ ᱱᱚᱶᱟ ᱚᱣᱟᱱ ᱯᱞᱟᱥ ᱡᱟᱦᱟᱸᱴᱟᱝ ᱫᱚᱧ ᱢᱚᱱᱮᱧ ᱜᱚᱴᱟᱣ ᱟᱠᱟᱫᱟ ᱛᱚ ᱚᱣᱟᱱ ᱯᱞᱟᱥ ᱜᱮ ᱦᱟᱛᱟᱣ ᱫᱚᱧ ᱢᱚᱱᱮᱭᱮᱫᱟ ᱡᱟᱦᱟᱸ ᱫᱚ ᱤᱧᱨᱮᱱ ᱵᱚᱱᱫᱷᱩᱠᱚ ᱟᱢᱴᱷᱮᱱ ᱠᱷᱚᱱ ᱜᱮᱠᱚ ᱤᱫᱤᱭᱟᱠᱟᱫᱟᱛᱚ ᱚᱱᱟᱛᱮ ᱤᱧᱦᱚᱧ ᱦᱮᱡ ᱟᱠᱟᱱᱟ ᱢᱮᱱᱫᱟᱹᱧ ᱵᱚᱱᱫᱷᱩ ᱠᱚ ᱦᱟᱛᱟᱣ ᱟᱠᱟᱫᱟ ᱵᱚᱱᱫᱷᱩ ᱯᱷᱮᱥᱮᱞᱮᱴᱤ ᱠᱚ ᱧᱟᱢ ᱟᱠᱟᱫᱟ ᱤᱧᱦᱚ ᱡᱟᱹᱱᱤᱡ ᱯᱷᱮᱥᱮᱞᱮᱴᱤ ᱧ ᱧᱟᱢ ᱟᱥᱮ ᱡᱟᱜᱤ ᱞᱮᱥᱯᱮ ᱤᱢᱟᱹᱧ ᱜᱮᱭᱟ ᱚᱱᱟ ᱠᱷᱟᱹᱛᱤᱨ ᱛᱮᱜᱮᱧ ᱦᱮᱡ ᱟᱠᱟᱱᱟ

ᱦᱮᱸ ᱦᱮᱸ ᱤᱧᱨᱮᱱ ᱜᱟᱛᱮ ᱠᱚᱲᱟ ᱠᱚ ᱡᱟᱦᱟᱸᱭ ᱠᱚᱠᱚ ᱤᱫᱤᱭᱟᱠᱟᱫᱟ ᱛᱚ ᱩᱱᱠᱩᱠᱚᱣᱟᱝ ᱢᱮᱥᱮᱡᱽ ᱛᱮᱜᱮ ᱤᱧᱫᱚᱧ ᱦᱮᱡ ᱟᱠᱟᱱᱟ ᱟᱨ ᱤᱧᱟᱹᱜ ᱦᱚᱸ ᱦᱚᱭᱛᱚ ᱤᱧᱟᱜ ᱢᱟᱱᱮ ᱵᱷᱟᱜᱽᱜᱚᱨᱮ ᱛᱟᱦᱮᱸ ᱠᱟᱱᱟ ᱱᱚᱶᱟ ᱢᱳᱵᱟᱭᱤᱞ ᱤᱧᱢᱟᱛᱚ ᱵᱞᱩ ᱣᱟᱜ ᱜᱤᱧ ᱪᱚᱭᱮᱥ ᱟᱠᱟᱫᱟ ᱟᱨ ᱵᱞᱩ ᱣᱟᱜ ᱜᱤᱧ ᱧᱟᱢ ᱠᱮᱫ ᱜᱮᱭᱟ ᱵᱞᱮᱠ ᱪᱷᱟᱲᱟ ᱢᱟᱱᱮ ᱵᱞᱩ ᱵᱞᱩ ᱜᱤᱧ ᱞᱟᱭᱤᱠ ᱟᱜ ᱠᱟᱱᱟ ᱦᱮᱸ ᱦᱮᱸ ᱟᱪᱷᱟ ᱟᱪᱷᱟ ᱦᱮᱸ ᱦᱮᱸ ᱱᱚᱶᱟ ᱫᱚ ᱦᱮᱸ ᱱᱤᱭᱟᱹ ᱫᱚ ᱛᱟᱦᱚᱞᱮ ᱱᱮᱛᱚᱜ ᱳᱯᱮᱱ ᱢᱮ ᱠᱟᱨᱚᱱ ᱟᱱᱵᱚᱠᱥᱤᱝ ᱞᱮᱠᱷᱟᱱ ᱜᱮᱛᱚ ᱵᱷᱟᱜᱮ ᱦᱳᱭᱳᱜᱼᱟ ᱠᱟᱨᱚᱱ ᱱᱚᱰᱮ ᱜᱤᱧ ᱧᱮᱞ ᱞᱮᱫ ᱜᱟᱭᱟ ᱱᱚᱰᱮ ᱜᱤᱧ ᱪᱟᱹᱞᱩᱭᱟ ᱚᱲᱟᱜ ᱨᱮᱛᱚ ᱪᱟᱹᱞᱩ ᱞᱮᱠᱷᱟᱱ ᱢᱤᱫᱴᱮᱱ ᱯᱨᱚᱵᱽᱞᱮᱢ ᱛᱟᱦᱮᱱ ᱜᱮᱭᱟ ᱚᱱᱟ ᱛᱟᱦᱚᱞᱮ ᱱᱚᱰᱮᱜᱮ ᱟᱱᱵᱚᱠᱥᱤᱝ ᱞᱮᱠᱷᱟᱱ ᱵᱷᱟᱜᱮ ᱦᱳᱭᱳᱜᱼᱟ ᱟᱪᱪᱷᱟ ᱟᱪᱪᱷᱟ ᱴᱷᱤᱠᱜᱮᱭᱟ ᱛᱟᱦᱚᱞᱮ ᱴᱷᱤᱠ